ᱦᱮᱸ ᱤᱧᱨᱮᱱ ᱩᱯᱨᱩᱢ ᱠᱚ ᱢᱟᱨᱟᱝ ᱵᱤᱨᱫᱟᱹᱜᱟᱲ ᱨᱮ ᱢᱮᱱᱟᱜ ᱟᱠᱟᱫ ᱠᱚᱜᱮᱭᱟ ᱡᱟᱦᱟᱸᱭ ᱫᱚ ᱟᱞᱮ ᱥᱮᱫᱟᱭ ᱜᱤᱫᱽᱨᱟᱹ ᱨᱮ ᱜᱟᱛᱮ ᱜᱟᱯᱟᱛᱮ ᱩᱢᱟᱹᱨ ᱨᱮᱞᱮ ᱜᱟᱛᱮ ᱞᱮᱱᱟ ᱢᱮᱱᱠᱷᱟᱱ ᱩᱱᱤ ᱫᱚ ᱱᱤᱛᱚᱜ ᱢᱟᱨᱟᱝ ᱵᱤᱨᱫᱟᱹᱜᱟᱲ ᱨᱮ ᱢᱮᱱᱟᱜ ᱟᱠᱟᱫᱮᱭᱟ ᱟᱨ ᱩᱱᱤᱭᱟᱜ ᱵᱷᱟᱜᱮ ᱰᱤᱜᱽᱨᱤ ᱧᱟᱢ ᱠᱟᱫᱟ ᱥᱮ ᱦᱟᱢᱮᱴ ᱠᱟᱫᱟ ᱟᱨ ᱩᱱᱤ ᱫᱚ ᱵᱷᱟᱹᱜᱤ ᱰᱤᱜᱽᱨᱤ ᱦᱟᱢᱮᱴ ᱟᱠᱟᱫ ᱫᱤᱭᱟᱹᱛᱮ ᱩᱱᱤ ᱫᱚ ᱱᱤᱛᱚᱜ ᱢᱟᱨᱟᱝ ᱡᱟᱭᱜᱟ ᱨᱮ ᱠᱟᱹᱢᱤ ᱧᱟᱢ ᱠᱟᱫᱟᱭ ᱟᱨ ᱩᱱᱤᱭᱟᱜ ᱟᱯᱱᱟᱨ ᱪᱮᱛᱟᱱ ᱨᱮ ᱟᱹᱰᱤ ᱵᱷᱟᱹᱜᱤ ᱩᱭᱦᱟᱹᱨ ᱜᱮᱛᱟᱭ ᱡᱟᱦᱟᱱ ᱚᱱᱠᱟᱱ ᱟᱱᱟᱴ ᱥᱮ ᱠᱚᱥᱴᱚ ᱨᱮ ᱯᱟᱲᱟᱣ ᱞᱮᱱᱠᱷᱟᱱ ᱩᱱᱤ ᱫᱚ ᱟᱹᱰᱤ ᱜᱚᱴᱟᱝ ᱟᱹᱰᱤ ᱱᱟᱯᱟᱭ ᱜᱚᱲᱚᱭ ᱮᱢ ᱠᱟᱫᱼᱟ ᱡᱟᱦᱟᱸ ᱛᱮ ᱨᱩᱣᱟᱹ ᱦᱟᱹᱥᱩ ᱥᱮ ᱟᱨ ᱮᱢᱟᱱ ᱨᱮ ᱜᱚᱲᱚᱭ ᱮᱢᱚᱜᱼᱟ ᱚᱱᱠᱟ ᱞᱮᱠᱟᱛᱮ ᱩᱱᱤᱫᱚ ᱟᱯᱱᱟᱨᱤᱡ ᱟᱹᱰᱤ ᱵᱷᱟᱹᱜᱤ ᱡᱚᱴᱟᱣ ᱠᱟᱱ ᱜᱮᱭᱟᱭ ᱡᱟᱦᱟᱸ ᱛᱮ ᱱᱤᱛᱚᱜ ᱟᱱᱟᱴ ᱠᱚᱥᱴᱚ ᱠᱚᱨᱮᱜ ᱩᱱᱤ ᱫᱚᱭ ᱦᱮᱡ ᱮᱱᱟ ᱟᱫᱚ ᱚᱱᱠᱟ ᱞᱮᱠᱟᱛᱮ ᱩᱱᱤ ᱫᱚ ᱟᱹᱰᱤᱜᱮ ᱱᱟᱯᱟᱭᱟᱭ ᱟᱹᱰᱤ ᱜᱮ ᱵᱷᱟᱹᱜᱤᱭᱟᱭ